ᱦᱮᱸ ᱪᱮᱫ ᱞᱮᱠᱟ ᱟᱚ ᱟᱛᱳ ᱫᱤᱥᱚᱢ ᱨᱮ ᱟᱵᱚ ᱚᱱᱛᱮ ᱨᱮ ᱡᱩᱣᱟᱹᱱ ᱠᱚᱲᱟ ᱠᱩᱲᱤ ᱠᱚ ᱛᱤᱱᱟᱹᱜ ᱜᱟᱱ ᱠᱚ ᱞᱟᱦᱟ ᱠᱟᱱᱟ ᱚᱞᱚᱜ ᱯᱟᱲᱦᱟᱜ ᱠᱚᱨᱮ ᱫᱤᱥ ᱦᱩᱫᱤᱥ ᱠᱚ ᱵᱚᱱ ᱛᱤᱸᱜᱩᱱ ᱫᱟᱲᱮᱭᱟᱜ ᱠᱟᱱᱟ ᱮᱱᱠᱷᱟᱱ ᱟᱫᱚ ᱟᱵᱚ ᱚᱱᱟ ᱫᱚ ᱟᱵᱚᱭᱤᱡ ᱡᱟᱦᱟᱱᱟᱜ ᱥᱚᱨᱠᱟᱨ ᱚᱸᱰᱮ ᱜᱮᱵᱚᱱ ᱨᱟᱜᱟ ᱨᱟᱜᱟ ᱛᱚᱵᱮ ᱥᱮ ᱱᱟᱦᱟᱜ ᱚᱱᱟ ᱫᱚ ᱜᱟᱱᱚᱜᱼᱟ ᱟᱫᱚ ᱵᱟᱹᱱᱩᱜ ᱠᱚᱣᱟ ᱚᱱᱠᱟ ᱫᱚ ᱢᱤᱫᱴᱟᱝ ᱜᱟᱱ ᱦᱚᱸ ᱚᱱᱠᱟ ᱫᱚ ᱚᱱᱮ ᱡᱟᱹᱥᱛᱤ ᱫᱷᱟᱨᱟ ᱡᱟᱦᱟᱸᱭ ᱠᱚ ᱚᱞ ᱯᱟᱲᱦᱟᱣ ᱠᱟᱱᱟ ᱰᱷᱮᱹᱨ ᱫᱷᱟᱨᱟ ᱪᱟᱹᱠᱨᱤ ᱱᱚᱠᱨᱤ ᱠᱚᱫᱚ ᱵᱟᱹᱱᱩᱜ ᱫᱷᱟᱨᱟ ᱪᱮ ᱢᱮᱱᱟᱜ ᱠᱚᱣᱟ

ᱚᱱᱟ ᱫᱚ ᱱᱚᱜᱼᱚᱸᱭ ᱵᱚᱱ ᱪᱟᱹᱞᱩ ᱠᱟᱫ ᱜᱮᱭᱟ ᱪᱮᱥᱴᱟ ᱟᱠᱟᱱ ᱵᱚ ᱟᱫᱚ ᱪᱮᱫ ᱵᱚ ᱪᱤᱠᱟᱹᱭᱟ ᱚᱱᱠᱟ ᱜᱮ ᱦᱟᱜ ᱞᱮ ᱛᱚᱵᱮ ᱚᱱᱟ ᱠᱚᱦᱚᱸ ᱵᱚ ᱦᱳᱭ ᱚᱱᱟ ᱫᱚ ᱚᱱᱟᱢᱟ ᱵᱟᱝ ᱢᱟᱱᱮ ᱥᱤᱠᱷᱱᱟᱹᱛ ᱵᱟᱝ ᱛᱟᱦᱮᱱ ᱠᱷᱟᱱᱢᱟ ᱵᱟᱹᱜᱤ ᱦᱚᱸ ᱢᱩᱥᱠᱤᱞ ᱜᱮᱭᱟ ᱥᱮ ᱦᱳᱭ ᱟᱫᱚ ᱚᱱᱟ ᱫᱚ ᱱᱟᱦᱟᱜ ᱵᱚ ᱧᱮᱞᱟ ᱟᱨ ᱜᱤᱫᱽᱨᱟᱹ ᱯᱤᱫᱽᱨᱟᱹ ᱠᱚᱦᱚᱸ ᱥᱩᱨ ᱨᱮ ᱥᱠᱩᱞ ᱠᱚᱫᱚ ᱢᱮᱱᱟᱜᱼᱟ ᱥᱮ ᱵᱟᱝᱟ ᱟᱨ ᱜᱤᱫᱽᱨᱟᱹ ᱯᱤᱫᱽᱨᱟᱹ ᱜᱤᱫᱽᱨᱟᱹ ᱠᱚ ᱯᱤᱫᱽᱨᱟᱹ ᱠᱚᱫᱚ ᱵᱟᱠᱚ ᱪᱟᱞᱟᱜ ᱠᱟᱱᱟ

ᱦᱮᱸ

ᱟᱪᱪᱷᱟ ᱟᱪᱪᱷᱟ ᱚᱱᱠᱟ ᱠᱟᱛᱷᱟ ᱛᱚᱵᱮ ᱵᱟᱝ ᱦᱳᱭ ᱟᱫᱚ ᱟᱵᱚ ᱫᱚ ᱱᱤᱭᱟᱹ ᱪᱷᱩᱴᱟᱹᱜ ᱢᱟᱨᱟᱝ ᱢᱟᱨᱟᱝ ᱡᱤᱱᱤᱥᱢᱟ ᱠᱚ ᱢᱮᱱᱮᱫ ᱫᱚ ᱟᱨ ᱚᱱᱠᱟ ᱜᱮᱵᱚᱱ ᱪᱷᱩᱴᱟᱹᱣ ᱠᱚᱜᱼᱟ ᱟᱨ ᱵᱟᱝᱠᱷᱟᱱ ᱟᱵᱚ ᱨᱮᱱ ᱦᱚᱲ ᱵᱟᱵᱚᱱ ᱥᱤᱠᱷᱟᱹᱱᱟᱹᱛ ᱠᱚᱣᱟ ᱮᱱᱠᱷᱟᱱ ᱢᱟᱲᱝ ᱥᱮᱫ ᱰᱟᱦᱟᱨ ᱵᱟᱵᱚᱱ ᱥᱮᱸᱫᱽᱨᱟ ᱧᱟᱢᱟ ᱦᱳᱭ ᱛᱚᱵᱮ ᱟᱫᱚ ᱚᱱᱮ ᱚᱱᱠᱟ ᱜᱟᱯᱟᱞ ᱢᱟᱨᱟᱣ ᱵᱟᱲᱟᱭ ᱱᱟᱞᱟᱝ ᱢᱟ ᱛᱚᱵᱮ ᱤᱱᱠᱟᱹ ᱫᱷᱟᱨᱟ ᱜᱮ ᱦᱮᱸ